ᱦᱮᱸ ᱞᱟᱹᱭ ᱮᱫᱟᱤᱧ ᱤᱧ ᱯᱮᱲᱟ ᱦᱚᱲᱚᱜ ᱤᱧ ᱪᱟᱞᱟᱣ ᱞᱮᱱᱟ ᱟᱫᱚ ᱚᱱᱛᱮᱨᱮ ᱪᱮᱠᱟ ᱪᱚᱧ ᱵᱷᱤᱫᱟᱹᱲᱮᱱ ᱟᱫᱚ ᱦᱮᱸ ᱵᱷᱤᱫᱟᱹᱲ ᱮᱱᱟᱧ ᱡᱟᱜᱟ ᱠᱩ ᱵᱩᱜᱤᱛᱮ ᱦᱟᱹᱥᱩᱤᱫᱤᱧᱟ ᱟᱫᱩᱧ ᱢᱮᱱ ᱮᱫᱟ ᱦᱟᱯᱮ ᱥᱮᱧ ᱪᱟᱞᱟᱣ ᱞᱮᱱ ᱜᱮ ᱟᱥᱟ ᱫᱤᱫᱤ ᱴᱷᱮᱱ ᱨᱟᱱ ᱠᱚ ᱡᱩᱫᱤ ᱧᱟᱢᱚᱜ ᱠᱷᱟᱱ ᱟᱫᱚ ᱟᱹᱰᱤ ᱠᱟᱡᱟᱠ ᱛᱮ ᱦᱟᱥᱩᱤᱫᱤᱧᱟ ᱳᱚ ᱟᱫᱚ ᱛᱤᱱ ᱟᱹᱱᱤᱡ ᱪᱚᱢ ᱥᱮᱴᱮᱨᱚᱜ ᱚᱲᱟᱜ ᱛᱮᱫᱚ ᱵᱟᱡᱟᱣ ᱫᱚ ᱪᱮᱫ ᱞᱮᱠᱟ ᱵᱷᱤᱛᱨᱤ ᱨᱮ ᱵᱟᱝ ᱫᱩᱧ ᱢᱟᱲᱠᱟᱣ ᱟᱠᱟᱱ ᱵᱟᱝ ᱫᱚ ᱯᱚᱴᱷᱚᱡ ᱟᱠᱟᱱ ᱛᱤᱧ ᱡᱟᱜᱟ ᱵᱩᱡ ᱵᱟᱹᱧ ᱧᱟᱢ ᱮᱫᱟ ᱦᱟᱱᱮ ᱯᱷᱮᱰ ᱥᱮᱡ ᱨᱮ ᱡᱟᱜᱟ ᱛᱷᱚᱯᱟ ᱨᱮ ᱟᱫᱚ ᱦᱟᱥᱩ ᱛᱮ ᱵᱟᱹᱧ ᱛᱟᱦᱮ ᱫᱟᱲᱮᱭᱟᱜ ᱠᱟᱱ ᱜᱮᱭᱟ ᱚᱱᱟ ᱥᱩᱱᱩᱢ ᱠᱚᱛᱤᱧ ᱤᱥᱠᱤᱨ ᱵᱟᱲᱟᱜ ᱠᱟᱱᱟ ᱤᱧ ᱤᱧ ᱢᱮᱱᱮᱫᱟ ᱵᱚ ᱤᱭᱟᱹ ᱟᱦᱟᱜ ᱛᱷᱤᱨᱩ ᱟᱦᱟᱜ ᱛᱷᱤᱨᱩᱟ ᱟᱫᱚ ᱵᱟᱪᱚ ᱛᱷᱤᱨᱚ ᱠᱟᱱ ᱦᱮᱸ ᱛᱤᱦᱤᱧ ᱜᱮᱧ ᱵᱟᱡᱟᱣ ᱟᱠᱟᱱᱟ ᱨᱩᱭᱟᱹᱲᱚᱜ ᱥᱚᱢᱚᱭ ᱯᱮᱲᱟ ᱚᱲᱟᱜ ᱤᱧ ᱪᱟᱞᱟᱣ ᱞᱮᱱᱟ ᱟᱫᱚ ᱨᱩᱭᱟᱹᱲᱚᱜ ᱥᱳᱢᱚᱭ ᱜᱮ ᱳᱚ ᱵᱚᱨᱚᱯ ᱳᱚ ᱟᱪᱪᱷᱟ ᱟᱪᱪᱷᱟ ᱟᱫᱚ ᱚᱱᱟᱜᱮᱧ ᱢᱮᱱ ᱮᱫᱟ ᱢᱮᱱᱮᱫᱟᱧ ᱟᱫᱚ ᱨᱟᱱ ᱠᱚ ᱡᱟᱜᱮ ᱟᱢᱴᱷᱮᱱ ᱧᱟᱢᱚᱜ ᱛᱮ ᱟᱨ ᱟᱢᱟᱜ ᱟᱢᱴᱷᱮᱱ ᱪᱟᱞᱟᱣ ᱠᱟᱛᱮ ᱵᱮᱵᱚᱛᱷᱟ ᱠᱚ ᱟᱭᱢᱟ ᱨᱚᱠᱚᱢ ᱧᱟᱢ ᱵᱟᱲᱟᱭ ᱛᱮ ᱟᱫᱚ ᱰᱟᱠᱴᱚᱨ ᱴᱷᱮᱱ ᱫᱚ ᱟᱹᱰᱤ ᱮᱴᱟᱜ ᱰᱟᱠᱴᱚᱨ ᱴᱷᱮᱱ ᱫᱚ ᱵᱟᱹᱧ ᱥᱮᱱ ᱞᱮᱱᱟ ᱟᱫᱩᱧ ᱫᱤᱥᱟᱹ ᱵᱟᱲᱟᱭᱮᱫ ᱢᱮᱭᱟ ᱡᱮ ᱡᱚᱛᱚ ᱠᱤᱪᱷᱩ ᱨᱟᱱ ᱠᱚᱢᱟ ᱛᱟᱸᱦᱮᱱ ᱛᱟᱭ ᱜᱮ ᱛᱟᱦᱚᱞᱮ ᱱᱚᱰᱮ ᱜᱮ ᱢᱟᱱᱮ ᱥᱩᱨᱮ ᱢᱮᱱᱟᱜᱼᱟ ᱚᱰᱮ ᱠᱷᱚᱱ ᱜᱮᱧ ᱵᱟᱲᱟᱭ ᱟᱹᱜᱩ ᱞᱟᱦᱟᱞᱮᱜᱮ ᱟᱫᱚ ᱦᱚᱜᱚᱭ ᱢᱚᱸᱡᱽ ᱜᱮᱢ ᱞᱟᱹᱭ ᱟᱫᱤᱧᱟ ᱟᱪᱪᱷᱟ ᱟᱪᱪᱷᱟ

ᱳᱚ ᱦᱮᱸ ᱯᱷᱳᱱᱟᱹᱧᱟᱭᱮᱢ ᱛᱟᱦᱚᱞᱮ ᱦᱮᱸ ᱟᱠᱷᱟᱱ ᱢᱟᱦᱟ ᱤᱧ ᱢᱟ ᱦᱟᱥᱩᱛᱮ ᱥᱟᱨᱟᱫᱤᱱ ᱢᱟ ᱢᱚᱸᱡᱽ ᱜᱮ ᱢᱮᱱᱟᱹᱧ ᱧᱤᱫᱟᱹ ᱞᱮᱱᱠᱷᱟᱡ ᱢᱟᱦᱟᱜ ᱵᱟᱹᱧ ᱛᱟᱸᱦᱮ ᱫᱟᱲᱮᱭᱟᱜᱼᱟ ᱦᱟᱥᱩ ᱛᱮᱜᱮ ᱮᱠᱵᱟᱨᱮ ᱛᱮ ᱟᱪᱪᱷᱟ ᱵᱮᱥ ᱛᱟᱦᱚᱞᱮ ᱦᱮᱸ ᱢᱟ ᱢᱟ ᱢᱟ ᱢᱟ ᱢᱟ ᱫᱚᱦᱚᱭ ᱢᱮ